ᱦᱮᱞᱳ ᱡᱚᱦᱟᱨ ᱡᱚᱦᱟᱨ ᱟᱹᱞᱤᱧ ᱱᱚᱰᱮ ᱪᱚᱱᱫᱚᱱ ᱯᱩᱨ ᱠᱷᱚᱱᱞᱤᱧ ᱞᱟᱹᱭᱮᱫᱼᱟ ᱟᱹᱵᱤᱱ ᱴᱤ ᱠᱚᱯᱷᱤ ᱥᱚᱯᱠᱷᱚᱱ ᱵᱤᱱ ᱞᱟᱹᱭ ᱮᱫᱟ ᱥᱮ ᱟᱫᱚ ᱵᱟᱯᱞᱟ ᱨᱮᱱᱟᱜ ᱰᱮᱴ ᱛᱮᱦᱮᱸᱫ ᱠᱟᱱᱟ ᱛᱮᱦᱮᱱ ᱱᱮᱜᱼᱮ ᱱᱟᱦᱟᱸᱜ ᱦᱤᱡᱩᱜᱠᱟᱱ ᱥᱚᱯᱛᱟ ᱟᱫᱚ ᱚᱱᱟᱜᱮ ᱪᱟᱭᱠᱚ ᱪᱮᱫᱞᱮᱠᱟ ᱦᱳᱭ

ᱚᱼᱦᱚ ᱡᱟᱹᱥᱛᱤᱫᱚ ᱵᱟᱹᱱᱩᱜ ᱠᱚᱣᱟ ᱦᱳᱭ ᱡᱟᱹᱥᱛᱤᱫᱚ ᱵᱟᱹᱱᱩᱜ ᱠᱚᱣᱟ ᱚᱱᱠᱟ ᱦᱟᱡᱟᱨᱴᱤ ᱜᱟᱱ ᱦᱩᱭᱩᱜᱼᱟᱠᱚ ᱟᱨ ᱵᱟᱨᱥᱤᱧᱟᱜ ᱵᱟᱨᱥᱤᱧᱟᱜ ᱯᱨᱳᱜᱨᱟᱢ ᱠᱟᱱᱟ

ᱚᱼᱦᱚᱸ

ᱦᱳᱭ

ᱦᱳᱭ ᱦᱳᱭ ᱦᱳᱭ ᱦᱳᱭ ᱦᱳᱭ ᱟᱪᱪᱷᱟ ᱴᱷᱤᱠ ᱜᱮᱭᱟ ᱚᱱᱮ ᱚᱱᱟᱜᱮᱞᱤᱧ ᱞᱟᱹᱭᱮᱫ ᱛᱮᱦᱮᱱᱟ ᱟᱪᱪᱷᱟ ᱴᱷᱤᱠ ᱜᱮᱭᱟ ᱧᱮᱞ ᱦᱩᱭᱩᱜᱼᱟ ᱚᱱᱟᱜᱮᱞᱤᱧ ᱟᱫᱚ ᱴᱷᱤᱚᱠ ᱜᱮᱭᱟ ᱛᱚᱵᱮ ᱢᱟ ᱚᱱᱮ ᱚᱱᱠᱟ ᱦᱮᱸ ᱦᱳᱭ